ᱦᱮᱸ ᱡᱮᱫᱤᱱ ᱦᱮᱸ ᱡᱚᱦᱟᱨ ᱡᱚᱦᱟᱨ

ᱠᱷᱚᱵᱚᱨ ᱢᱟ ᱟᱹᱰᱤ ᱫᱤᱱ ᱠᱷᱚᱱ ᱵᱟᱹᱵᱤᱱ ᱯᱷᱳᱱ ᱯᱷᱳᱱ ᱵᱟᱲᱟ ᱠᱟᱜᱼᱟ ᱛᱚ ᱟᱨ ᱟᱹᱵᱤᱱ ᱢᱟ ᱥᱚᱢᱟᱡᱽ ᱥᱩᱥᱟᱹᱨᱤᱭᱟᱹ ᱦᱚᱲ ᱟᱨ ᱟᱞᱮ ᱳᱰᱤᱥᱟ ᱨᱮᱢᱟ ᱢᱟᱱᱮ ᱟᱹᱰᱤ ᱞᱮᱠᱟᱱ ᱮᱴᱠᱮᱴᱚᱬᱮ ᱛᱟᱦᱮᱱ ᱠᱟᱱᱟ ᱦᱮᱸ ᱦᱮᱸ ᱢᱟ ᱞᱟᱹᱭ ᱢᱮ ᱦᱮᱸ ᱦᱮᱸ ᱟᱪᱪᱷᱟ ᱴᱷᱤᱠ ᱜᱮᱭᱟ ᱢᱟ ᱟᱫᱚ ᱚᱱᱠᱟ ᱢᱟ ᱠᱷᱟᱨᱟᱯ ᱥᱚᱢᱚᱭ ᱢᱟ ᱟᱵᱚ ᱢᱟ ᱵᱚᱸᱜᱟ ᱯᱤᱪᱷᱤ ᱜᱮ ᱯᱟᱨᱟᱵᱽ ᱢᱟ ᱢᱮᱱᱟᱜ ᱠᱟᱜ ᱞᱮᱠᱟ ᱠᱟᱛᱷᱟ ᱦᱮᱸ ᱟᱫᱚ ᱯᱟᱨᱟᱵᱽ ᱫᱚ ᱟᱵᱚ ᱠᱷᱮᱨᱣᱟᱞ ᱠᱚ ᱢᱩᱫᱽ ᱨᱮᱫᱚ ᱟᱵᱚ ᱠᱷᱮᱨᱣᱟᱞ ᱞᱮᱠᱟ ᱜᱮ ᱢᱟᱱᱟᱣ ᱦᱩᱭᱩᱜ ᱠᱟᱱᱟ ᱚᱱᱟ ᱥᱟᱶᱛᱮ ᱱᱚᱣᱟ ᱠᱚᱨᱮᱱᱟᱜ ᱫᱤᱠᱩ ᱠᱚᱦᱚᱸ ᱢᱮᱱᱟᱜ ᱟᱠᱟᱫ ᱠᱚᱣᱟ ᱟᱫᱚ ᱩᱱᱠᱩ ᱥᱟᱜ ᱢᱟᱱᱮ ᱢᱟᱱᱮ ᱫᱚ ᱦᱟᱸᱜ ᱩᱱᱠᱩ ᱞᱮᱠᱟᱫᱚ ᱚᱱᱟᱫᱚ ᱵᱟᱝ ᱦᱩᱭᱩᱜ ᱠᱟᱱᱟ ᱮᱱᱨᱮᱦᱚᱸ ᱟᱵᱚᱣᱟᱜ ᱞᱮᱠᱟᱛᱮ ᱟᱠᱚ ᱦᱚᱸ ᱪᱚᱞᱚᱛ ᱦᱩᱭ ᱟᱠᱚ ᱠᱟᱱᱟ ᱦᱮᱸ ᱦᱳᱭ ᱟᱫᱚ ᱯᱟᱨᱟᱵᱽ ᱠᱚᱫᱚ ᱨᱟᱹᱥᱠᱟᱹ ᱥᱟᱹᱦᱤᱡ ᱜᱮ ᱢᱟᱱᱟᱜ ᱠᱟᱱᱟ ᱟᱨ ᱡᱚᱛᱚ ᱞᱮᱠᱟ ᱥᱮᱨᱣᱟ ᱨᱮ ᱡᱟᱦᱟᱸ ᱛᱤᱱᱟᱹᱜ ᱢᱟᱱᱮ ᱱᱚᱰᱮ ᱵᱟᱦᱟ ᱥᱚᱦᱨᱟᱭ ᱠᱷᱚᱱ ᱮᱦᱚᱵ ᱠᱟᱛᱮᱫ ᱡᱟᱦᱮᱨ ᱰᱟᱹᱝᱨᱤ ᱠᱚ ᱡᱟᱦᱟᱸ ᱯᱟᱨᱟᱵᱽ ᱯᱟᱲᱟᱜ ᱠᱟᱱᱟ ᱠᱤᱢᱵᱟ ᱥᱟᱱᱛᱟᱲ ᱡᱟᱦᱟᱸ ᱯᱟᱲᱟᱜ ᱠᱟᱱᱟ ᱚᱱᱟ ᱠᱚ ᱥᱚᱦᱨᱟᱭ ᱠᱚ ᱛᱟᱨᱯᱚᱨᱮ ᱱᱚᱣᱟ ᱜᱟᱹᱲᱤ ᱟᱥᱮᱱ ᱱᱚᱣᱟ ᱮᱭ ᱯᱟᱨᱟᱵᱽ ᱪᱮᱫ ᱥᱟᱠᱨᱟᱛ ᱯᱟᱨᱟᱵᱽ ᱠᱚ ᱦᱮᱸ ᱢᱟᱱᱟᱜ ᱠᱟᱱ ᱜᱮᱭᱟ ᱟᱫᱚ ᱢᱮᱱ ᱜᱟᱱᱚᱜᱼᱟ ᱡᱚᱛᱚ ᱞᱮᱠᱟᱱᱟᱜ ᱯᱟᱨᱟᱵᱽ ᱜᱮ ᱨᱟᱹᱥᱠᱟᱹ ᱥᱟᱞᱟᱜ ᱜᱮ ᱢᱟᱱᱟᱜ ᱠᱟᱱᱟ ᱟᱨ ᱟᱵᱚ ᱢᱟ ᱦᱟᱸᱜ ᱡᱚᱛᱚ ᱯᱟᱨᱟᱵᱽ ᱨᱮᱜᱮ ᱦᱟᱺᱰᱤ ᱢᱟ ᱵᱷᱤᱛᱟᱹᱨ ᱨᱮᱵᱚᱱ ᱪᱚᱰᱚᱨᱮᱜ ᱜᱮᱭᱟ

ᱟᱫᱚ ᱠᱟᱛᱷᱟ ᱦᱩᱭᱩᱜ ᱠᱟᱱᱟ ᱩᱱᱠᱩ ᱛᱩᱞᱩᱡ ᱜᱮ ᱟᱵᱚ ᱢᱟ ᱛᱟᱦᱮᱱ ᱞᱮᱠᱟᱱ ᱦᱚᱲ ᱠᱟᱱᱟ ᱵᱚᱱ ᱟᱵᱚ ᱩᱱᱠᱩ ᱡᱟᱦᱟᱸ ᱩᱱᱠᱩ ᱵᱮᱣᱦᱟᱨ ᱠᱚ ᱦᱮᱡ ᱞᱮᱱᱠᱷᱟᱡ ᱟᱵᱚ ᱫᱚ ᱡᱟᱦᱟᱱᱟᱜ ᱡᱚᱢ ᱧᱩ ᱫᱚ ᱦᱟᱸᱜ ᱜᱟᱱᱚᱜᱼᱟ ᱩᱱᱠᱩ ᱵᱟᱠᱷᱨᱟ ᱢᱟᱲᱟᱝ ᱵᱚᱱ ᱠᱩᱲᱟᱹᱣᱟ ᱦᱮᱸ ᱩᱱᱠᱩ ᱠᱚᱨᱮᱜ ᱮᱢᱟᱱ ᱯᱚᱨᱮ ᱜᱮ ᱱᱟᱦᱟᱜ ᱩᱱᱠᱩ ᱦᱟᱺᱰᱤ ᱠᱚ ᱪᱚᱰᱚᱨ ᱟᱠᱚ ᱠᱟᱱᱟ ᱦᱟᱯᱲᱟᱢ ᱠᱚ ᱡᱚᱛᱚ ᱯᱟᱲᱟ ᱨᱮᱜᱮ ᱟᱫᱚ ᱚᱱᱟ ᱜᱮ ᱦᱟᱸᱜ ᱞᱤᱧ ᱢᱮᱱ ᱮᱫᱟ ᱟᱫᱚ ᱥᱚᱦᱨᱟᱭ ᱢᱟ ᱦᱟᱸᱜ ᱟᱵᱚ ᱢᱟ ᱚᱱᱛᱮ ᱢᱟ ᱢᱚᱬᱮ ᱢᱟᱦᱟ ᱥᱚᱦᱨᱟᱭ ᱠᱟᱱᱟ ᱡᱚᱛᱚ ᱠᱷᱚᱱ ᱢᱟᱨᱟᱝ ᱯᱟᱨᱟᱵᱽ ᱫᱚ ᱦᱟᱸᱜ ᱟᱵᱚ ᱢᱟ ᱟᱵᱚ ᱠᱷᱮᱨᱣᱟᱞ ᱠᱚ ᱢᱩᱫᱽ ᱨᱮᱢᱟ ᱦᱟᱸᱜ ᱥᱚᱦᱨᱟᱭ ᱜᱮ ᱟᱫᱚ ᱚᱱᱟ ᱫᱚ ᱦᱟᱸᱜ

ᱟᱫᱚ ᱡᱩᱫᱤ ᱱᱟᱥᱮᱱᱟᱜ ᱱᱟᱥᱮᱱᱟᱜ ᱟᱨ ᱢᱤᱫ ᱰᱚᱰᱮᱠ ᱠᱟᱛᱷᱟ ᱞᱤᱧ ᱢᱮᱱᱮᱫ ᱛᱟᱦᱮᱱ ᱟᱫᱚ ᱴᱷᱤᱠ ᱜᱮᱭᱟ ᱡᱟᱹᱱᱤᱡ ᱩᱱᱟᱹᱜ ᱥᱚᱢᱚᱭ ᱵᱟᱹᱱᱩᱜ ᱠᱷᱟᱱ ᱫᱚ ᱤᱱᱠᱟᱹ ᱫᱷᱟᱨᱟ ᱜᱮᱞᱟᱝ ᱨᱚᱯᱚᱲᱟ ᱦᱮᱸ ᱟᱨ ᱢᱤᱫ ᱫᱤᱱ ᱦᱟᱸᱜ ᱞᱤᱧ ᱯᱷᱳᱱ ᱵᱮᱱᱟ ᱛᱚᱵᱮ ᱴᱷᱤᱠ ᱜᱮᱭᱟ ᱠᱤᱱᱛᱩ ᱢᱟ ᱡᱚᱦᱟᱨ